ᱥᱮᱫᱟᱭ ᱚᱠᱛᱚ ᱥᱟᱱᱛᱟᱲ ᱠᱚ ᱥᱮᱸᱫᱽᱨᱟ ᱪᱮᱬᱮ ᱞᱮᱠᱟᱛᱮ ᱟᱹᱰᱤ ᱜᱟᱱ ᱪᱮᱬᱮ ᱠᱚ ᱟᱹᱥᱩᱞᱮᱫ ᱠᱚ ᱛᱟᱦᱮᱸ ᱠᱟᱱᱟ ᱚᱱᱟ ᱵᱷᱤᱛᱨᱤ ᱠᱷᱚᱱ ᱵᱩᱨᱩ ᱥᱤᱢ ᱵᱩᱨᱩ ᱥᱤᱢ ᱫᱚ ᱥᱮᱫᱟᱭ ᱫᱚ ᱟᱹᱥᱩᱞ ᱠᱟᱛᱮᱫ ᱩᱱᱠᱩ ᱫᱚ ᱵᱩᱨᱩ ᱫᱷᱟᱨᱮ ᱨᱮᱠᱚ ᱛᱚᱞ ᱠᱟᱠᱚ ᱠᱟᱱ ᱛᱟᱦᱮᱸᱫ ᱟᱨ ᱚᱱᱟ ᱟᱥᱯᱟᱥ ᱛᱮ ᱞᱟᱴᱷᱟ ᱵᱟᱝᱢᱟ ᱯᱟᱹᱥᱤ ᱠᱚ ᱚᱰᱟᱣ ᱞᱮᱫ ᱛᱟᱦᱮᱸᱫ ᱟᱨ ᱩᱱᱤ ᱥᱤᱢ ᱧᱮᱞᱛᱮ ᱮᱴᱟᱜ ᱥᱤᱢ ᱦᱚᱸ ᱦᱮᱡ ᱠᱟᱛᱮᱫ ᱚᱱᱟ ᱞᱟᱴᱷᱟ ᱵᱟᱝᱢᱟ ᱯᱟᱹᱥᱤ ᱨᱮᱠᱚ ᱡᱷᱟᱹᱞᱤᱜ ᱠᱟᱱ ᱛᱟᱦᱮᱸᱫ ᱚᱱᱠᱟ ᱜᱮ ᱯᱚᱛᱟᱢ ᱯᱚᱛᱟᱢ ᱦᱚᱸ ᱠᱚ ᱟᱹᱥᱩᱞ ᱞᱮᱫ ᱠᱚ ᱛᱟᱦᱮᱸᱫ ᱱᱤᱛᱳᱜ ᱦᱚᱸᱠᱚ ᱟᱹᱥᱩᱞᱮᱫ ᱠᱚᱣᱟ ᱩᱱᱠᱩ ᱦᱚᱸ ᱚᱱᱠᱟ ᱜᱮ ᱜᱷᱟᱹᱨᱤ ᱵᱷᱤᱛᱨᱤ ᱨᱮᱠᱚ ᱫᱚᱦᱚ ᱠᱟᱠᱚ ᱠᱟᱱ ᱛᱟᱦᱮᱸᱫ ᱟᱨ ᱚᱱᱟ ᱪᱟᱹᱨᱤ ᱫᱷᱟᱨ ᱨᱮ ᱯᱟᱹᱥᱤ ᱠᱚ ᱚᱰᱟᱣ ᱠᱟᱜᱼᱟ ᱠᱷᱟᱱ ᱩᱱᱤ ᱯᱚᱛᱟᱢ ᱠᱩᱠᱩᱼᱰᱩᱵᱩᱨ ᱞᱮᱠᱷᱟᱱᱮ ᱮᱴᱟᱜ ᱠᱚᱠᱚ ᱦᱤᱡᱩᱜᱼᱟ ᱩᱱᱤ ᱥᱟᱞᱟᱜ ᱛᱩᱯᱩᱫ ᱞᱟᱹᱜᱤᱫ ᱟᱫᱚ ᱚᱱᱟ ᱡᱷᱟᱹᱞᱤ ᱯᱟᱹᱥᱤ ᱨᱮᱠᱚ ᱡᱷᱟᱹᱞᱤᱜ ᱛᱟᱦᱮᱸᱫ ᱚᱱᱠᱟ ᱜᱮ ᱛᱤᱛᱨᱤ ᱦᱚᱸ ᱛᱤᱛᱨᱤ ᱪᱮᱬᱮ ᱦᱚᱸ ᱠᱚ ᱟᱹᱥᱩᱞ ᱠᱚᱣᱟ ᱥᱮᱸᱫᱽᱨᱟ ᱠᱷᱟᱹᱛᱤᱨ ᱜᱮ ᱩᱱᱠᱩ ᱦᱚᱸ ᱢᱤᱫ ᱡᱟᱭᱜᱟ ᱨᱮ ᱫᱚᱦᱚ ᱠᱟᱛᱮᱫ ᱟᱨ ᱛᱤᱛᱨᱤ ᱞᱮᱠᱟ ᱟᱠᱚ ᱟᱲᱟᱝ ᱠᱚ ᱟᱹᱜᱩᱭᱟ ᱟᱨ ᱩᱱᱠᱩᱣᱟᱜ ᱟᱲᱟᱝ ᱟᱸᱡᱚᱢ ᱠᱟᱛᱮᱫ ᱮᱴᱟᱜ ᱛᱤᱛᱨᱤ ᱠᱚ ᱦᱮᱡ ᱠᱟᱛᱮᱫ ᱠᱚ ᱡᱷᱟᱹᱞᱤ ᱯᱟᱹᱥᱤᱜᱼᱟ ᱱᱚᱝᱠᱟ ᱜᱮ ᱟᱹᱰᱤ ᱜᱟᱱ ᱪᱮᱬᱮ ᱟᱹᱥᱩᱞ ᱠᱟᱛᱮᱫ ᱩᱱᱠᱩ ᱤᱫᱤ ᱠᱟᱛᱮᱫ ᱜᱮ ᱮᱴᱟᱜ ᱪᱮᱬᱮ ᱠᱚ ᱵᱟᱝ ᱩᱱᱠᱩ ᱡᱟᱛᱤ ᱨᱮᱱ ᱪᱮᱬᱮ ᱠᱚ ᱡᱷᱟᱹᱞᱤ ᱯᱟᱹᱥᱤ ᱠᱟᱛᱮᱫ ᱠᱚ ᱥᱟᱵᱮᱫ ᱠᱚ ᱛᱟᱦᱮᱸᱫ